ᱤᱧᱟ ᱜ ᱱᱚᱣᱟ ᱛᱟᱭᱚᱢ ᱫᱟᱨᱟᱢ ᱪᱟᱹᱠᱨᱤ ᱡᱤᱭᱚᱱ ᱨᱮ ᱤᱧ ᱫᱚ ᱱᱚᱣᱟ ᱜᱮᱧ ᱯᱟᱸᱡᱟᱭᱮᱜᱼᱟ ᱤᱧ ᱚᱞ ᱯᱟᱲᱦᱟᱣ ᱱᱟᱯᱟᱭ ᱞᱮᱠᱟ ᱥᱮᱪᱮᱫ ᱠᱟᱛᱮ ᱤᱧ ᱢᱤᱫ ᱴᱟᱱ ᱪᱟᱹᱠᱨᱤᱧ ᱧᱟᱢᱢᱟ ᱢᱮᱱᱮᱫ ᱢᱟᱪᱮᱫ ᱪᱟᱹᱠᱨᱤ ᱪᱮᱫᱟᱜ ᱥᱮ ᱤᱧ ᱢᱟᱪᱮᱫ ᱪᱟᱹᱠᱨᱤ ᱫᱚ ᱱᱚᱣᱟ ᱦᱚᱛᱮᱜᱛᱮᱧ ᱯᱟᱸᱡᱟᱭᱮᱜ ᱠᱟᱱᱟ ᱤᱧᱟᱹᱜ ᱥᱮᱪᱮᱫ ᱛᱮ ᱤᱧ ᱨᱮᱱ ᱛᱟᱭᱚᱢ ᱫᱟᱨᱟᱢ ᱡᱟᱦᱟᱸᱭ ᱯᱚᱯᱚᱝᱜᱚᱲᱟ ᱠᱚ ᱩᱱᱠᱩ ᱤᱧᱟᱹᱜ ᱡᱟᱦᱟᱸ ᱥᱮᱪᱮᱫ ᱟᱠᱟᱱ ᱱᱮ ᱵᱤᱫᱽᱫᱟᱹ ᱩᱱᱠᱩᱧ ᱪᱮᱫ ᱚᱴᱚ ᱟᱠᱚ ᱚᱱᱟ ᱞᱟᱹᱜᱤᱫ ᱛᱮ ᱤᱧ ᱫᱚ ᱢᱟᱪᱮᱫ ᱪᱮ ᱠᱟᱹᱢᱤ ᱜᱮᱧ ᱯᱟᱸᱡᱟᱭᱮᱫ ᱠᱟᱱᱟ